ᱟᱞᱮ ᱱᱚᱶᱟ ᱥᱩᱨ ᱥᱩᱯᱩᱨ ᱨᱮᱫᱚ ᱢᱤᱫᱴᱮᱱ ᱡᱟᱭᱜᱟ ᱦᱮᱱᱟᱜ ᱟᱠᱟᱫᱟ ᱡᱟᱦᱟᱸ ᱫᱚ ᱦᱩᱭᱩᱜ ᱠᱟᱱᱟ ᱵᱚᱨᱫᱷᱚᱢᱟᱱ ᱡᱩᱳᱞᱚᱡᱤ ᱯᱟᱨᱠ ᱚᱸᱰᱮ ᱫᱚ ᱢᱟᱱᱮ ᱫᱮᱠᱷᱟᱨ ᱢᱚᱛᱚ ᱡᱟᱭᱜᱟ ᱢᱮᱱᱟᱜ ᱟᱠᱟᱫᱟ ᱚᱱᱟ ᱟᱰᱮ ᱯᱟᱥᱮ ᱠᱚᱨᱮᱱ ᱧᱮᱞ ᱠᱚᱡ ᱠᱚ ᱪᱟᱞᱟᱜᱼᱟ ᱡᱮ ᱫᱟᱬᱟᱵᱟᱲᱟᱭ ᱠᱚ ᱪᱟᱞᱟᱜᱼᱟ ᱡᱤᱭᱳᱞᱚᱡᱤ ᱯᱟᱨᱠ ᱚᱸᱰᱮ ᱫᱚ ᱮᱢᱚᱱ ᱮᱢᱚᱱ ᱡᱤᱭᱟᱹᱞᱤ ᱦᱮᱱᱟᱜ ᱟᱠᱟᱫ ᱠᱚᱣᱟ ᱮᱭ ᱫᱷᱚᱨᱚ ᱛᱟᱹᱨᱩᱵᱽ ᱦᱮᱱᱟᱜ ᱠᱚᱣᱟ ᱥᱤᱝᱦᱚ ᱦᱮᱱᱟᱜ ᱠᱚᱣᱟ ᱛᱟᱭᱟᱱ ᱠᱚᱣᱟ ᱠᱩᱞᱟᱹᱭ ᱦᱮᱱᱟᱜ ᱟᱠᱟᱫ ᱠᱚᱣᱟ ᱮᱢᱟᱱ ᱮᱢᱟᱱ ᱟᱨᱚ ᱢᱮᱱᱟᱜ ᱟᱠᱟᱫ ᱠᱚᱣᱟ ᱛᱳ ᱚᱱᱟ ᱡᱟᱦᱟᱸ ᱡᱤᱭᱳᱞᱚᱡᱤ ᱯᱟᱨᱠ ᱯᱟᱥᱮᱨᱮ ᱟᱨᱚ ᱥᱮᱱᱥᱮᱴᱤᱵᱷ ᱢᱤᱫᱴᱟᱝ ᱤᱭᱟᱹ ᱢᱮᱱᱟᱜ ᱟᱠᱟᱫᱼᱟ ᱡᱟᱦᱟᱸ ᱫᱚ ᱤᱭᱟᱹ ᱞᱮᱠᱟ ᱪᱮᱫ ᱞᱮᱠᱟᱧ ᱞᱟᱹᱭ ᱟᱯᱮᱭᱟ ᱛᱳ ᱚᱱᱟᱨᱮ ᱚᱸᱰᱮ ᱨᱮ ᱚᱸᱰᱮ ᱧᱮᱧᱮᱞ ᱠᱚ ᱪᱟᱞᱟᱜ ᱜᱮᱭᱟ ᱚᱸᱰᱮ ᱦᱚᱸᱠᱚ ᱪᱟᱞᱟᱜᱼᱟ ᱛᱳ ᱯᱟᱨᱠ ᱧᱮᱧᱮᱞ ᱦᱚᱸᱠᱚ ᱦᱤᱡᱩᱜ ᱜᱮᱭᱟ ᱟᱨ ᱚᱸᱰᱮ ᱯᱟᱨᱠ ᱨᱮᱫᱚ ᱚᱰᱮᱦᱚᱸ ᱧᱮᱧᱮᱞ ᱠᱚ ᱦᱤᱡᱩᱜᱼᱟ ᱛᱳ ᱚᱸᱰᱮ ᱴᱤᱠᱤᱴ ᱦᱚᱸ ᱠᱚᱢ ᱜᱮᱭᱟ ᱛᱳ ᱚᱱᱟ ᱟᱰᱮᱯᱟᱥᱮ ᱠᱚᱨᱮᱱ ᱧᱮᱧᱮᱞ ᱠᱚ ᱪᱟᱞᱟᱜ ᱛᱳ ᱟᱞᱮ ᱯᱟᱥᱮ ᱢᱟᱱᱮ ᱟᱞᱮ ᱱᱚᱛᱮ ᱠᱷᱚᱡ ᱦᱚᱸᱠᱚ ᱪᱟᱞᱟᱜ ᱜᱮᱭᱟ ᱧᱮᱧᱮᱞ ᱡᱤᱭᱳᱞᱚᱡᱤ ᱯᱟᱨᱠ ᱡᱮ ᱮᱢᱚᱱ ᱮᱢᱚᱱ ᱡᱤᱭᱟᱹᱞᱤ ᱦᱮᱱᱟᱜ ᱟᱠᱟᱫ ᱠᱚᱣᱟ ᱛᱳ ᱩᱱᱠᱩ ᱩᱱᱠᱩ ᱧᱮᱞ ᱜᱮᱠᱚ ᱪᱟᱞᱟᱜᱼᱟ ᱛᱳ ᱩᱱᱠᱩ ᱮᱢᱚᱱ ᱢᱚᱸᱡ ᱧᱚᱜ ᱢᱚᱸᱡ ᱧᱚᱜ ᱜᱮᱠᱚ ᱧᱮᱞᱚᱜᱼᱟ ᱢᱚᱭᱩᱨ ᱠᱚ ᱢᱮᱱᱟᱜ ᱠᱟᱜ ᱠᱚᱣᱟ ᱦᱚᱨᱤᱱ ᱠᱚ ᱦᱮᱱᱟᱜ ᱟᱠᱟᱫ ᱠᱚᱣᱟ ᱛᱳ ᱟᱭᱢᱟ ᱨᱚᱠᱚᱢ ᱡᱤᱭᱟᱹᱞᱤ ᱢᱮᱱᱟᱜ ᱟᱠᱟᱫ ᱠᱚᱣᱟ